ᱦᱟᱹᱠᱩ ᱦᱟᱹᱠᱩ ᱥᱟᱵ ᱵᱟᱨᱮ ᱛᱮ ᱤᱧ ᱫᱚ ᱟᱱᱟᱴ ᱫᱚᱧ ᱢᱚᱱᱮᱭᱟ ᱡᱮ ᱱᱮᱛᱟᱨ ᱫᱚ ᱦᱟᱹᱠᱩ ᱫᱚ ᱫᱚᱢᱮ ᱠᱚ ᱪᱟᱥᱮᱫ ᱠᱚᱣᱟ ᱟᱨ ᱚᱱᱟ ᱪᱷᱟᱲᱟ ᱦᱚᱸ ᱡᱮᱢᱚᱱ ᱜᱟᱹᱰᱭᱟ ᱠᱚᱨᱮ ᱟᱨᱚ ᱡᱮᱢᱚᱱ ᱜᱟᱰᱟ ᱠᱚᱨᱮ ᱦᱚᱸ ᱟᱹᱰᱤ ᱡᱳᱨ ᱦᱟᱹᱠᱩ ᱠᱚ ᱥᱟᱵ ᱟᱹᱜᱩᱭᱮᱫ ᱠᱚᱣᱟ ᱟᱨ ᱥᱮᱨᱚᱠᱚᱢ ᱦᱟᱹᱠᱩᱭᱟᱜ ᱦᱚᱸ ᱢᱟᱱᱮ ᱢᱟᱨᱠᱮᱴ ᱨᱮᱦᱚᱸ ᱢᱟᱨᱠᱮᱴ ᱨᱮᱦᱚᱸ ᱟ ᱰᱤ ᱟᱸᱴ ᱜᱤ ᱡᱟᱥᱛᱤ ᱪᱚᱞ ᱢᱮᱱᱟᱜ ᱟᱠᱟᱫᱟ ᱦᱟᱹᱠᱩ ᱫᱚ ᱟᱨ ᱦᱟᱹᱠᱩ ᱫᱚ ᱢᱟᱱᱮ ᱱᱮᱛᱟᱨ ᱫᱚ ᱦᱟᱹᱠᱩ ᱠᱚ ᱥᱟᱵ ᱠᱟᱛᱮᱜ ᱠᱚ ᱱᱮᱛᱟᱨ ᱫᱚ ᱦᱟᱹᱠᱩ ᱠᱚ ᱥᱟᱵ ᱠᱟᱛᱮᱜ ᱠᱚ ᱟᱹᱜᱩᱭᱮᱫ ᱠᱚᱣᱟ ᱟᱨ ᱚᱱᱟ ᱫᱚ ᱯᱷᱤᱨᱤᱡ ᱠᱚᱨᱮ ᱛᱟᱯᱚᱨ ᱵᱚᱨᱚᱯ ᱠᱚᱨᱮ ᱮᱢᱟᱱ ᱠᱚᱨᱮ ᱠᱚ ᱫᱚᱦᱚᱭᱮᱫ ᱠᱚᱣᱟ ᱟᱫᱚ ᱩᱱᱠᱩ ᱦᱟ ᱠᱩ ᱫᱚ ᱯᱷᱤᱨᱤᱡᱽ ᱠᱚᱨᱮ ᱵᱚᱨᱚᱯ ᱠᱚᱨᱮ ᱠᱚ ᱫᱚᱦᱚᱭᱮᱫ ᱠᱚᱣᱟ ᱛᱚ ᱟᱭᱢᱟ ᱫᱤᱱ ᱠᱚ ᱛᱟᱦᱮᱱ ᱠᱟᱱᱟ ᱠᱤᱱᱛᱩ ᱩᱱᱠᱩ ᱦᱟᱹᱠᱩ ᱫᱚ ᱢᱟᱱᱮ ᱢᱟᱱᱮ ᱡᱚᱢ ᱞᱮᱠᱟ ᱫᱚ ᱥᱮᱨᱚᱠᱚᱢ ᱫᱚ ᱢᱟᱱᱮ ᱢᱚᱡᱽ ᱵᱟᱝ ᱟᱹᱭᱠᱟᱹᱜᱼᱟ ᱛᱚ ᱚᱱᱟ ᱦᱟᱹᱠᱩ ᱩᱱᱠᱩ ᱚᱱᱟ ᱵᱚᱨᱚᱵᱽ ᱨᱮ ᱫᱚᱦᱚ ᱠᱷᱟᱹᱛᱤᱨ ᱛᱮ ᱛᱷᱚᱲᱟ ᱤᱧ ᱫᱚ ᱪᱤᱱᱛᱟᱹ ᱨᱮ ᱢᱤᱱᱟᱹᱧ ᱠᱟᱹᱫᱤᱧᱟᱹ ᱡᱮ ᱡᱚᱠᱷᱚᱱ ᱟᱵᱚ ᱴᱟᱴᱠᱟ ᱡᱚᱠᱷᱚᱱ ᱦᱟᱠᱩ ᱵᱚᱱ ᱥᱟᱵ ᱠᱚᱣᱟ ᱛᱚ ᱚᱱᱟ ᱨᱮᱱᱟᱜ ᱢᱟᱱᱮ ᱚᱱᱟ ᱨᱮᱱᱟᱜ ᱢᱟᱱᱮ ᱴᱮᱥᱴᱜᱮ ᱟᱞᱟᱫᱟ ᱥᱮ ᱚᱱᱟ ᱨᱮᱱᱟᱜ ᱢᱟᱱᱮ ᱡᱟᱦᱟᱸ ᱠᱚ ᱯᱳᱨᱚᱴᱤᱱ ᱵᱷᱤᱴᱟᱢᱤᱱ ᱵᱚᱱᱧᱟᱢᱟ ᱠᱤᱱᱛᱩ ᱡᱟᱦᱟᱸ ᱠᱚ ᱦᱟ ᱠᱩ ᱢᱟᱱᱮ ᱵᱚᱨᱚᱵ ᱨᱮ ᱫᱚᱦᱚ ᱠᱟᱛᱮ ᱟᱭᱢᱟ ᱫᱤᱱ ᱫᱷᱚᱨᱮ ᱠᱚ ᱟᱠᱷᱟᱨᱤᱧᱮᱫ ᱠᱚᱣᱟ ᱵᱚᱨᱚᱵ ᱨᱮ ᱠᱤᱝᱵᱟ ᱯᱷᱤᱨᱤᱡᱽ ᱨᱮ ᱫᱚᱦᱚ ᱠᱟᱛᱮᱜ ᱢᱟᱨᱠᱮᱴ ᱨᱮ ᱛᱚ ᱚᱱᱠᱟ ᱫᱚ ᱚᱱᱠᱟ ᱫᱚ ᱚᱱᱠᱟ ᱫᱚ ᱢᱟᱱᱮ ᱤᱧ ᱫᱚ ᱛᱷᱚᱲᱟ ᱟᱡᱷᱟᱴ ᱜᱮᱧ ᱟᱹᱭᱠᱟᱹᱣ ᱮᱫᱟ ᱛᱚ ᱚᱱᱟ ᱨᱮ ᱪᱤᱱᱛᱟᱹ ᱨᱮ ᱢᱤᱱᱟᱹᱧ ᱠᱟᱹᱫᱤᱧᱟ ᱟᱨ ᱱᱮᱛᱟᱨ ᱫᱚ ᱢᱟᱱᱮ ᱞᱟᱦᱟ ᱛᱮᱫᱚ ᱵᱚᱨᱥᱟ ᱠᱟᱞ ᱥᱚᱢᱚᱭ ᱜᱮᱭ ᱫᱟᱜ ᱮᱫᱠᱟᱱ ᱛᱟᱦᱮᱱᱟ ᱟᱨ ᱱᱮᱛᱟᱨ ᱫᱚ ᱡᱟᱦᱟᱸ ᱛᱤᱱ ᱥᱚᱢᱚᱭ ᱜᱤ ᱢᱟᱱᱮ ᱵᱚᱨᱥᱟ ᱠᱟᱞ ᱵᱟᱝ ᱠᱟᱱ ᱨᱮᱦᱚᱸ ᱨᱟᱵᱟᱝ ᱫᱤᱱ ᱨᱮᱦᱚᱭ ᱫᱟᱜ ᱮᱫᱟ ᱛᱟᱯᱚᱨᱮ ᱚᱠᱛᱚ ᱢᱟᱱᱮ ᱫᱟᱜ ᱨᱮᱱᱟᱜ ᱚᱠᱛᱚ ᱵᱟᱝ ᱠᱟᱱ ᱨᱮᱦᱚᱸ ᱫᱟᱜ ᱨᱮᱱᱟᱜ ᱚᱠᱛᱚ ᱵᱟᱝ ᱠᱟᱱ ᱨᱮᱦᱚᱸ ᱫᱟᱜ ᱮᱫᱟᱭ

ᱚᱱᱟ ᱠᱷᱟᱹᱛᱤᱨ ᱛᱮᱜᱮ ᱤᱧ ᱫᱩᱧ ᱢᱮᱱᱟ ᱡᱮ ᱫᱟᱜ ᱨᱮᱱᱟᱜ ᱦᱚᱸ ᱟᱹᱰᱤ ᱟᱴ ᱵᱚᱫᱚᱞ ᱤᱧ ᱧᱮᱞ ᱧᱟᱢ ᱮᱫᱟ ᱡᱟᱦᱟᱸ ᱛᱤᱱ ᱥᱚᱢᱚᱭ ᱜᱮ ᱫᱟᱜᱼᱮ ᱡᱟᱹᱲᱤ ᱜᱚᱫ ᱮᱫᱟ ᱡᱟᱦᱟᱸ ᱛᱤᱱ ᱥᱚᱢᱚᱭ ᱜᱮ ᱫᱟᱜ ᱦᱮᱡ ᱜᱚᱫᱚᱜ ᱠᱟᱱᱟ ᱢᱟᱱᱮ ᱫᱟᱜ ᱫᱤᱱ ᱵᱟᱝ ᱠᱟᱱ ᱨᱮᱦᱚᱸ ᱛᱚ ᱤᱱᱟᱹ ᱠᱚᱜᱮ ᱵᱚᱫᱚ ᱤᱧ ᱧᱮᱞ ᱧᱟᱢ ᱮᱫᱟ ᱡᱮ ᱡᱚᱠᱷᱚᱱ ᱚᱠᱛᱚ ᱵᱟᱝ ᱠᱟᱱᱟ ᱛᱚᱠᱷᱚᱱ ᱜᱮᱭ ᱫᱟᱜ ᱮᱫᱟ